ᱡᱩᱫᱤ ᱟᱞᱮᱭᱟᱜ ᱴᱚᱴᱷᱟᱨᱮ ᱠᱤᱪᱷᱩ ᱠᱷᱮᱞᱳᱰ ᱫᱚᱞ ᱟᱸᱜ ᱧᱩᱛᱩᱢ ᱯᱮ ᱞᱟᱹᱭ ᱚᱪᱚᱭᱤᱧᱟᱹ ᱮᱱᱠᱷᱟᱱ ᱫᱚ ᱤᱧ ᱚᱱᱠᱟ ᱢᱟ ᱵᱮᱥᱤ ᱵᱟᱹᱧ ᱵᱟᱲᱟᱭᱟ ᱞᱮᱠᱤᱱ ᱡᱩᱫᱤ ᱡᱷᱟᱲᱠᱷᱚᱱᱰᱤᱭᱟᱜ ᱥᱟᱣᱟᱞ ᱠᱚᱱᱟ ᱮᱱᱠᱷᱟᱱ ᱫᱚ ᱤᱧ ᱵᱟᱰᱟᱭᱟᱹᱧ ᱠᱤ ᱮᱢ ᱮᱥ ᱫᱷᱚᱱᱤ ᱟᱨ ᱫᱤᱯᱤᱠᱟ ᱠᱩᱢᱟᱨᱤ ᱱᱩᱠᱤᱱ ᱵᱟᱨᱭᱟ ᱥᱯᱳᱨᱴᱥ ᱢᱮᱱ ᱦᱮᱱᱟᱜ ᱠᱤᱱᱟᱹ ᱟᱨ ᱩᱢᱮᱱ ᱦᱮᱱᱟᱜ ᱠᱤᱱᱟᱹ ᱡᱟᱦᱟᱸᱭ ᱡᱷᱟᱨᱠᱷᱚᱸᱰ ᱯᱟᱥᱴᱟ ᱠᱷᱚᱱᱠᱤᱱ ᱠᱷᱮᱞ ᱟᱠᱟᱫᱼᱟ ᱨᱟᱥᱴᱤᱭᱚ ᱠᱷᱮᱞ ᱦᱚᱸ ᱠᱤᱱ ᱠᱷᱮᱞ ᱟᱠᱟᱫᱼᱟ ᱟᱨ ᱟᱵᱚᱣᱟᱜ ᱱᱚᱣᱟ ᱡᱷᱟᱨᱠᱷᱚᱸᱰ ᱨᱮᱭᱟᱜ ᱧᱩᱛᱩᱢ ᱦᱚᱠᱤᱱ ᱟᱨᱡᱟᱣ ᱟᱠᱟᱫᱼᱟ ᱮᱢ ᱮᱥ ᱫᱷᱚᱱᱤ ᱢᱟ ᱟᱵᱚ ᱡᱚᱛᱚ ᱦᱚᱲ ᱵᱚᱱ ᱵᱟᱰᱟᱭᱟ ᱢᱮᱱᱛᱮ ᱢᱤᱫᱴᱮᱱ ᱠᱨᱤᱠᱮᱴ ᱯᱞᱮᱭᱟᱨ ᱠᱟᱱᱟᱭ ᱟᱨ ᱢᱟᱦᱟᱱ ᱠᱨᱤᱠᱮᱴ ᱯᱞᱮᱭᱟᱨ ᱩᱱᱤ ᱤᱱᱴᱟᱨᱱᱮᱥᱱᱮᱞᱤ ᱠᱚ ᱜᱷᱳᱥᱤᱛ ᱟᱠᱟᱫᱮᱭᱟ ᱟᱨ ᱫᱤᱯᱤᱠᱟ ᱠᱩᱢᱟᱨᱤ ᱩᱱᱤᱢᱟ ᱵᱮᱰᱢᱤᱱᱴᱚᱱ ᱯᱞᱮᱭᱟᱨ ᱠᱟᱱᱟᱭ ᱩᱱᱤ ᱦᱚᱸ ᱟᱡᱟᱜ ᱤᱭᱟᱹ ᱵᱮᱴᱢᱤᱱᱴᱚᱱ ᱠᱷᱮᱞᱛᱮ ᱟᱵᱚ ᱡᱷᱟᱨᱠᱷᱚᱸᱰ ᱨᱮᱭᱟᱜ ᱧᱩᱛᱩᱢᱮ ᱟᱨᱡᱟᱣ ᱟᱠᱟᱫᱼᱟ